ᱵᱷᱟᱨᱚᱛᱤᱭᱚ ᱥᱮᱪᱮᱫ ᱵᱮᱵᱚᱥᱛᱟ ᱫᱚ ᱟᱹᱰᱤ ᱱᱟᱯᱟᱭᱟ ᱱᱚᱣᱟ ᱥᱮᱪᱮᱫ ᱵᱮᱵᱚᱥᱛᱟ ᱨᱮᱫᱚ ᱯᱩᱱᱭᱟ ᱛᱷᱟᱨ ᱛᱮ ᱦᱟᱹᱴᱤᱧ ᱟᱠᱟᱱᱟ ᱡᱮᱢᱚᱱ ᱯᱩᱭᱞᱳ ᱨᱮ ᱯᱨᱟᱛᱷᱚᱢᱤᱠ ᱥᱮᱪᱮᱫ ᱫᱚᱥᱨᱟ ᱨᱮ ᱩᱪᱪᱚ ᱯᱨᱟᱛᱷᱚᱢᱤᱠ ᱥᱮᱪᱮᱫ ᱛᱮᱥᱨᱟ ᱨᱮ ᱢᱟᱫᱽᱫᱷᱚᱢᱤᱠ ᱥᱮᱪᱮᱫ ᱟᱨ ᱯᱩᱱ ᱨᱮᱫᱚ ᱩᱪᱪᱚ ᱢᱟᱫᱽᱫᱷᱚᱢᱤᱠ ᱥᱮᱪᱮᱫ ᱱᱚᱣᱟ ᱥᱟᱠᱟᱢ ᱥᱟᱢᱟᱝ ᱨᱮ ᱜᱤᱫᱽᱨᱟᱹ ᱠᱚ ᱚᱞ ᱯᱟᱲᱦᱟᱣ ᱥᱮᱬᱟ ᱠᱟᱛᱮᱜ ᱱᱟᱯᱟᱭ ᱱᱟᱯᱟᱭ ᱦᱚᱲ ᱠᱚ ᱵᱮᱱᱟᱜᱼᱟ ᱟᱨ ᱚᱞ ᱯᱟᱲᱦᱟᱣ ᱥᱮᱬᱟ ᱠᱟᱛᱮᱜ ᱪᱟᱹᱠᱨᱤ ᱠᱚ ᱧᱟᱢᱟ ᱟᱨ ᱟᱹᱰᱤ ᱱᱟᱯᱟᱭ ᱛᱮ ᱡᱤᱭᱟᱹᱱ ᱠᱚ ᱠᱷᱟᱸᱰᱟᱣ ᱫᱟᱲᱮᱭᱟᱜᱼᱟ